ᱤᱧ ᱠᱩᱥᱤᱭᱟᱜ ᱢᱮᱱ ᱠᱟᱛᱷᱟ ᱫᱚ ᱢᱮᱱᱟᱜᱼᱟ ᱡᱮᱢᱚᱱ ᱦᱟᱯᱮ ᱠᱟᱛᱷᱟ ᱛᱮ ᱥᱟᱞᱚ ᱢᱟᱹᱡᱷᱤ ᱜᱚᱡ ᱞᱮᱱ ᱟᱨ ᱵᱷᱮᱱᱛᱟ ᱠᱟᱛᱷᱟ ᱫᱚ ᱚᱛ ᱩᱴᱟᱹ ᱛᱩᱭᱩ ᱫᱮᱨᱮᱧ ᱢᱩᱡ ᱰᱷᱩᱞᱠᱤ ᱮᱢᱟᱱ